ᱦᱮᱞᱳ ᱦᱚᱸ ᱚᱠᱚᱭ ᱵᱤᱱ ᱞᱟᱹᱭᱮᱜᱼᱟ ᱦᱳᱭ ᱛᱚ ᱪᱮᱫ ᱞᱮᱮᱠᱟ ᱦᱳᱭ ᱤᱭᱟᱹ ᱠᱷᱚᱵᱚᱨ ᱠᱚ ᱞᱟᱹᱭ ᱵᱤᱱ ᱚᱥᱩᱵᱤᱫᱟ ᱠᱚ ᱛᱟᱵᱤᱱ ᱪᱮᱫᱞᱮᱠᱟ ᱨᱮ ᱵᱮᱥ ᱵᱟᱵᱤᱱ ᱵᱩᱡᱷᱟᱹᱣᱮᱜᱼᱟ ᱯᱮᱥᱟᱨ ᱠᱚᱵᱤᱱ ᱧᱮᱞ ᱦᱚᱪᱚᱣᱟᱠᱟᱜᱼᱟ ᱴᱷᱤᱠᱜᱮᱭᱟ ᱯᱨᱮᱥᱟᱨ ᱠᱚ ᱧᱮᱞ ᱦᱩᱭᱩᱜᱼᱟ ᱟᱨ ᱫᱟᱜ ᱠᱚ ᱯᱟᱞᱮᱱ ᱴᱷᱤᱠᱢᱚᱛᱚ ᱵᱟᱵᱤᱱ ᱧᱩᱭᱮᱜᱼᱟ ᱦᱳᱭ ᱟᱫᱚ ᱠᱟᱹᱡ ᱯᱨᱮᱥᱟᱨ ᱠᱚ ᱠᱟᱹᱡ ᱠᱚᱢᱟᱠᱟᱱ ᱛᱟᱵᱤᱱᱟ ᱫᱟᱜ ᱠᱚ ᱧᱩᱭ ᱵᱤᱱ ᱟᱨ ᱫᱚᱢᱮ ᱥᱤᱛᱩᱝ ᱠᱚᱨᱮ ᱟᱞᱚᱵᱤᱱ ᱫᱟᱬᱟᱱᱟ ᱟᱨ ᱠᱤᱪᱷᱩ ᱟᱨ ᱚᱱᱟ ᱥᱤᱛᱩᱝ ᱤᱭᱟᱹᱛᱮ ᱟᱨ ᱠᱤᱪᱷᱩ ᱞᱚᱜᱚᱱ ᱫᱷᱟᱨᱟ ᱨᱩᱣᱟᱹ ᱠᱚ ᱦᱤᱡᱩᱜᱼᱟ ᱦᱟᱱᱟᱼᱱᱟᱣᱟ ᱨᱩᱣᱟᱹ ᱠᱚ ᱦᱮᱡᱽ ᱟᱠᱚᱣᱟ ᱥᱮ ᱥᱤᱛᱩᱝ ᱠᱚᱛᱮ ᱵᱟᱝ ᱴᱷᱤᱠᱟᱹᱜᱼᱟ ᱨᱩᱣᱟᱹ ᱠᱚᱦᱚᱸ ᱮᱱᱠᱷᱟᱱ ᱫᱚ ᱵᱟᱥᱠᱮᱼᱛᱟᱥᱠᱮᱭᱟᱜ ᱠᱚ ᱟᱞᱚᱵᱤᱱ ᱡᱚᱢᱟ ᱠᱤ ᱱᱚᱝᱠᱟ ᱵᱮᱥ ᱵᱮᱥᱟᱜ ᱠᱚ ᱡᱚᱢ ᱵᱤᱱ ᱯᱷᱚᱞ ᱠᱚ ᱮᱢᱟᱱ ᱠᱚ ᱯᱷᱚᱞ ᱠᱚᱢᱟ ᱵᱮᱱ ᱵᱩᱡᱷᱟᱹᱣᱮᱫ ᱜᱮᱭᱟ ᱥᱮ ᱪᱮᱫᱞᱮᱠᱟ ᱦᱮᱱᱟᱜ ᱠᱟᱹᱡ ᱵᱷᱟᱹᱜᱤ ᱵᱷᱟᱹᱜᱤ ᱡᱤᱱᱤᱥ ᱠᱚ ᱦᱳᱭ ᱱᱚᱝᱠᱟ ᱵᱟᱥᱠᱮᱭᱟᱜ ᱠᱚ ᱟᱞᱚᱵᱮᱱ ᱡᱚᱢᱟ ᱟᱨ ᱟᱹᱭᱩᱵ ᱟᱞᱚᱵᱮᱱ ᱩᱢᱩᱜᱼᱟ ᱩᱢ ᱠᱚ ᱟᱬᱜᱟᱛ ᱨᱮᱜᱮ ᱩᱢᱩᱜ ᱵᱤᱱ ᱟᱨ ᱱᱤᱛᱳᱜ ᱢᱟᱱᱮ ᱡᱟᱦᱟᱸ ᱠᱟᱛᱮ ᱴᱷᱟᱱᱰᱟ ᱛᱟᱦᱮᱱ ᱵᱷᱟᱹᱜᱤᱭᱟ ᱟᱬᱜᱟᱛ ᱨᱮ ᱩᱢ ᱞᱮᱱᱠᱷᱟᱱ ᱦᱚᱲᱢᱚ ᱠᱚ ᱴᱷᱟᱱᱰᱟ ᱛᱟᱦᱮᱱᱟ ᱠᱤᱪᱷᱩ ᱦᱳᱭ ᱚᱱᱟ ᱠᱚᱜᱮ ᱟᱹᱵᱤᱱᱟᱜ ᱚᱥᱩᱵᱤᱫᱟ ᱢᱮᱱᱟᱜᱼᱟ ᱟᱨ ᱱᱤᱛᱳᱜ ᱪᱮᱫᱞᱮᱠᱟ ᱠᱟᱛᱮ ᱵᱤᱱ ᱵᱮᱥ ᱵᱤᱱ ᱛᱟᱦᱮᱱᱟ ᱢᱮᱱᱛᱮ ᱠᱟᱹᱴᱤᱡ ᱫᱚ ᱨᱤᱠᱟᱹᱭ ᱵᱤᱱ ᱟᱹᱵᱤᱱ ᱛᱮ ᱟᱨ ᱦᱳᱭ ᱵᱟᱲᱟᱭ ᱫᱚᱞᱤᱧ ᱵᱟᱲᱟᱭ ᱜᱮᱭᱟ ᱛᱚ ᱡᱟᱦᱟᱸᱛᱤᱱᱟᱹᱜ ᱞᱤᱧ ᱧᱮᱞ ᱧᱟᱢᱮᱜᱼᱟ ᱢᱤᱫ ᱫᱤᱱ ᱦᱟᱸᱜ ᱞᱤᱧ ᱞᱟᱹᱭ ᱫᱟᱲᱮᱭᱟᱜ ᱠᱟᱱᱟ ᱯᱨᱮᱥᱟᱨ ᱠᱚ ᱠᱚᱢᱟᱠᱟᱱ ᱛᱟᱵᱤᱱᱟ ᱞᱟᱹᱭᱟᱵᱤᱱ ᱠᱟᱱᱟ ᱟᱨ ᱠᱤ ᱠᱤᱪᱷᱩ ᱨᱩᱣᱟᱹ ᱢᱮᱱᱟᱜ ᱛᱟᱵᱤᱱᱟ ᱦᱚᱲᱢᱚ ᱨᱮ ᱱᱚᱣᱟ ᱨᱟᱱ ᱠᱚᱞᱤᱧ ᱮᱢᱟ ᱵᱤᱱ ᱠᱟᱱᱟ ᱱᱚᱣᱟ ᱨᱟᱱ ᱠᱚ ᱡᱚᱢ ᱠᱟᱛᱮᱫ ᱦᱟᱸᱜ ᱴᱷᱤᱠᱚᱜ ᱟᱵᱤᱱ ᱴᱷᱤᱠ ᱫᱚ ᱟᱨ ᱚᱱᱠᱟ ᱞᱤᱧ ᱞᱟᱹᱭᱟᱵᱤᱱ ᱠᱟᱱᱟ ᱠᱤᱪᱷᱩ ᱵᱟᱥᱠᱮᱭᱟᱜ ᱠᱚ ᱟᱞᱚᱵᱤᱱ ᱡᱚᱢᱟ ᱨᱚᱠᱟ ᱨᱚᱠᱟ ᱦᱟᱜ ᱜᱮ ᱡᱚᱢ ᱵᱤᱱ ᱟᱨ ᱱᱚᱛᱮ ᱩᱢ ᱠᱚᱦᱚᱸ ᱟᱬᱜᱟᱛ ᱨᱮᱜᱮ ᱩᱢᱩᱜ ᱵᱤᱱ ᱟᱨ ᱡᱚᱢ ᱠᱚ ᱠᱟᱺᱪ ᱧᱩ ᱠᱚᱦᱚᱸ ᱵᱮᱥ ᱫᱷᱟᱨᱟ ᱡᱚᱢ ᱧᱩᱭ ᱵᱤᱱ ᱟᱨ ᱫᱟᱜ ᱠᱚ ᱥᱚᱨᱵᱚᱛ ᱫᱟᱜ ᱠᱚ ᱵᱮᱱᱟᱣ ᱵᱤᱱ ᱠᱚᱠᱚ ᱪᱤᱱᱤ ᱠᱤ ᱵᱩᱞᱩᱝ ᱠᱚ ᱠᱟᱹᱡ ᱢᱮᱥᱟ ᱠᱟᱛᱮ ᱟᱨ ᱡᱟᱦᱟᱸ ᱛᱤ ᱨᱮᱜᱮ ᱫᱟᱜ ᱵᱮᱱ ᱧᱩᱭᱟ ᱠᱟᱹᱡ ᱱᱤᱵᱩ ᱢᱮᱥᱟ ᱠᱟᱛᱮ ᱜᱮ ᱫᱟᱜ ᱫᱚᱵᱮᱱ ᱧᱩᱭᱟ ᱟᱨ ᱵᱩᱞᱩᱝ ᱢᱮᱥᱟᱣᱟᱜ ᱵᱤᱱ ᱚᱱᱟ ᱢᱮᱥᱟ ᱠᱟᱛᱮ ᱜᱮ ᱫᱟᱜ ᱵᱤᱱ ᱧᱩᱭᱟ ᱦᱳᱭ ᱧᱩ ᱫᱟᱲᱮᱭᱟᱜᱼᱟ ᱵᱤᱱ